ᱟᱨ ᱚᱠᱟ ᱫᱚ ᱵᱟᱺᱲᱥᱤ ᱛᱮ ᱦᱚᱸ ᱠᱚ ᱥᱟᱵᱚᱜ ᱜᱮᱭᱟ ᱦᱟᱹᱠᱩ ᱵᱟᱺᱲᱥᱤ ᱫᱚ ᱠᱚᱛᱮ ᱞᱮ ᱥᱟᱵ ᱠᱚᱣᱟ ᱦᱮᱸ ᱢᱚᱥᱟᱨᱤ ᱛᱮ ᱦᱚᱸ ᱠᱚ ᱥᱟᱵᱚᱜ ᱜᱮᱭᱟ ᱵᱟᱹᱭᱦᱟᱹᱲ ᱠᱚᱨᱮ ᱦᱚᱸ ᱵᱟᱺᱲᱥᱤ ᱫᱚᱠᱚ ᱪᱟᱞᱟᱣ ᱜᱮᱭᱟ ᱩᱱᱠᱩ ᱪᱚᱰᱜᱚᱡ ᱠᱚ ᱥᱟᱵ ᱠᱚᱣᱟ ᱟᱨ ᱠᱩ ᱠᱚᱨᱮ ᱦᱚᱸ ᱠᱚ ᱵᱟᱺᱲᱥᱤ ᱠᱚᱜᱮᱭᱟ ᱩᱱᱠᱩ ᱪᱚᱰᱜᱚᱡ ᱠᱚ ᱵᱟᱺᱲᱥᱤᱛᱮ ᱟᱨ ᱟᱨᱮᱡᱛᱮ ᱦᱚᱸ ᱵᱟᱹᱭᱦᱟᱹᱲ ᱨᱮ ᱟᱨᱮᱡᱛᱮ ᱦᱚᱸ ᱠᱚ ᱥᱟᱵ ᱠᱚᱜᱮᱭᱟ ᱮᱢᱟᱱ ᱠᱚ ᱠᱤᱪᱷᱩ ᱠᱚ ᱤᱫᱤᱭᱟ ᱵᱟᱹᱞᱴᱤᱱ ᱠᱚ ᱮᱢᱟᱱ ᱠᱚᱛᱟᱭ ᱴᱤᱯᱤᱱ ᱠᱚᱛᱟᱭ ᱟᱨᱮᱡ ᱠᱟᱛᱮᱫ ᱠᱚ ᱜᱚᱡ ᱠᱚᱣᱟ ᱵᱟᱹᱭᱦᱟᱹᱲ ᱨᱮᱦᱚᱸ ᱡᱷᱟᱹᱞᱤᱛᱮ ᱜᱷᱩᱱᱤᱛᱮ ᱥᱟᱭᱨᱟᱛᱮ ᱟᱨ ᱴᱩᱴᱤ ᱠᱟᱛᱮᱫ ᱟᱢᱴᱷᱤ ᱠᱟᱛᱮᱫ ᱠᱟᱛᱮᱫ ᱠᱚ ᱵᱮᱱᱣᱟ ᱚᱱᱟ ᱛᱮᱦᱚᱸ ᱠᱚ ᱵᱮᱱᱟᱣᱟ ᱚᱱᱟ ᱛᱮᱦᱚᱸ ᱠᱚ ᱥᱟᱵ ᱠᱚᱣᱟ ᱱᱚᱜᱼᱚᱸᱭ ᱟᱭᱢᱟ ᱨᱚᱠᱚᱢ ᱛᱮᱜᱮ ᱥᱟᱵ ᱫᱚ ᱢᱮᱱᱟᱜᱼᱟ